ᱟᱵᱚ ᱱᱚᱣᱟ ᱵᱷᱟᱨᱚᱛ ᱫᱤᱥᱚᱢ ᱨᱮ ᱚᱠᱛᱚ ᱯᱟᱨᱚᱢᱟᱠᱟᱱ ᱥᱟᱶ ᱥᱟᱶᱛᱮ ᱟᱹᱰᱤ ᱟᱹᱰᱤ ᱨᱟᱡᱟ ᱠᱚᱜᱮ ᱱᱚᱣᱟ ᱵᱷᱟᱨᱚᱛ ᱫᱤᱥᱚᱢ ᱨᱮᱠᱚ ᱨᱟᱡᱽ ᱟᱠᱟᱜᱼᱟ ᱩᱱᱠᱩ ᱠᱚ ᱢᱩᱫᱽᱨᱮ ᱡᱮᱢᱚᱱ ᱟᱵᱳᱨᱮᱱ ᱥᱟᱱᱛᱟᱲ ᱵᱤᱨᱟᱹᱫᱟᱞᱤ ᱨᱮᱱ ᱡᱟᱦᱟᱸᱭ ᱦᱩᱫᱩᱲ ᱫᱩᱨᱜᱟᱹ ᱥᱮ ᱫᱩᱨᱜᱟᱹ ᱫᱩᱨᱜᱟᱹ ᱡᱟᱦᱟᱸᱭ ᱫᱚᱵᱚᱱ ᱢᱮᱛᱟᱭᱠᱟᱱ ᱩᱱᱤᱦᱚᱸ ᱢᱤᱫ ᱚᱠᱛᱚ ᱫᱚ ᱱᱚᱣᱟ ᱥᱤᱨᱡᱚᱱ ᱫᱷᱟᱹᱨᱛᱤ ᱥᱤᱨᱡᱚᱱ ᱛᱟᱭᱚᱢ ᱥᱟᱱᱛᱟᱲ ᱵᱤᱨᱟᱹᱫᱟᱞᱤ ᱠᱚ ᱢᱩᱫᱽᱨᱮ ᱢᱤᱫ ᱚᱠᱛᱚᱭ ᱨᱟᱡᱽ ᱞᱮᱜᱼᱟ ᱱᱩᱭᱟᱜ ᱨᱟᱡᱽ ᱚᱞ ᱨᱟᱡᱽ ᱟᱹᱨᱤ ᱡᱚᱠᱷᱚᱱ ᱥᱮ ᱨᱟᱡᱽ ᱯᱟᱴᱷ ᱡᱚᱠᱷᱮᱱᱮ ᱪᱟᱞᱟᱣᱮᱫ ᱛᱟᱦᱮᱫ ᱛᱚᱠᱷᱚᱱ ᱟᱵᱚ ᱱᱚᱣᱟ ᱫᱤᱥᱚᱢ ᱨᱮᱱ ᱵᱷᱟᱨᱚᱛ ᱫᱤᱥᱚᱢ ᱨᱮᱱ ᱡᱟᱦᱟᱸ ᱛᱤᱱᱟᱹᱜ ᱯᱨᱚᱡᱟ ᱠᱚ ᱛᱟᱦᱮᱸ ᱠᱟᱱ ᱥᱮ ᱢᱟᱹᱱᱢᱤ ᱠᱚ ᱛᱟᱦᱮᱸ ᱠᱟᱱ ᱟᱹᱰᱤ ᱥᱩᱠ ᱱᱤᱨᱟᱹᱭ ᱟᱨ ᱠᱩᱥᱤ ᱨᱟᱹᱥᱠᱟᱹ ᱛᱮ ᱫᱤᱱ ᱠᱚ ᱠᱷᱟᱸᱰᱟᱣᱮᱫ ᱛᱟᱦᱮᱫ ᱪᱮᱫᱟᱜ ᱥᱮ ᱵᱟᱝᱢᱟ ᱦᱩᱫᱩᱲ ᱫᱩᱨᱜᱟᱹ ᱱᱚᱝᱠᱟᱱᱟᱜ ᱢᱤᱫ ᱢᱤᱫ ᱱᱚᱝᱠᱟᱱᱤᱡ ᱢᱤᱫ ᱨᱟᱡᱮᱫ ᱛᱟᱦᱮᱸ ᱠᱟᱱᱟ ᱡᱟᱦᱟᱸᱭ ᱫᱚ ᱢᱟᱹᱱᱢᱤ ᱠᱚᱣᱟᱜ ᱥᱩᱠ ᱨᱮᱭ ᱥᱩᱠᱚᱜ ᱠᱟᱱ ᱛᱟᱦᱮᱸ ᱟᱡᱨᱮᱱ ᱯᱨᱚᱡᱟ ᱠᱚᱣᱟᱜ ᱫᱩᱠ ᱨᱮᱭ ᱫᱩᱚᱩᱜ ᱠᱟᱱᱛᱟᱦᱮᱜ ᱯᱨᱚᱡᱟ ᱠᱚᱣᱟᱜ ᱨᱟᱹᱥᱠᱟᱹ ᱨᱮᱭ ᱨᱟᱹᱥᱠᱟᱹᱜ ᱠᱟᱱᱛᱟᱦᱮᱜ ᱱᱚᱝᱠᱟᱱᱤᱡ ᱢᱤᱫ ᱨᱟᱡᱟᱭ ᱛᱟᱦᱮᱸ ᱠᱟᱱᱟ ᱟᱨ ᱱᱚᱝᱠᱟ ᱩᱱᱤᱭᱟᱜ ᱥᱟᱥᱚᱱ ᱛᱟᱞᱟᱛᱮ ᱥᱮ ᱨᱟᱡᱽᱯᱟᱴᱷ ᱪᱟᱞᱟᱣ ᱛᱟᱞᱟᱛᱮ ᱚᱠᱚᱭ ᱦᱚᱸ ᱞᱟᱹᱴᱩ ᱠᱟᱹᱴᱤᱡ ᱢᱮᱱᱛᱮ ᱵᱟᱭ ᱢᱚᱱᱮᱭᱮᱫ ᱠᱚ ᱛᱟᱦᱮᱜ ᱟᱡᱫᱚᱭ ᱢᱚᱱᱮᱭᱮᱜ ᱠᱚ ᱛᱟᱦᱮᱜ ᱱᱩᱠᱩ ᱫᱚ ᱤᱧᱨᱮᱱ ᱡᱟᱦᱟᱸᱛᱤᱱᱟᱹᱜ ᱤᱧᱨᱮᱱ ᱤᱧᱟᱹᱜ ᱨᱟᱡᱽᱯᱟᱴᱷ ᱮᱞᱟᱠᱨᱮ ᱡᱟᱦᱟᱸ ᱛᱤᱱᱟᱹᱜ ᱢᱟᱹᱱᱢᱤ ᱢᱮᱱᱟᱜ ᱠᱚᱣᱟ ᱥᱮ ᱯᱨᱚᱡᱟ ᱢᱮᱱᱟᱜ ᱠᱚᱣᱟ ᱥᱟᱱᱟᱢ ᱠᱚᱜᱮ ᱤᱧᱨᱮᱱ ᱯᱚᱨᱤᱵᱟᱨ ᱨᱮᱱ ᱠᱟᱱᱟ ᱠᱚ ᱢᱮᱱᱛᱛᱮ ᱤᱧᱟᱹᱜ ᱜᱷᱟᱨᱚᱧᱡᱽ ᱨᱮᱱ ᱠᱟᱱᱟ ᱠᱚ ᱢᱮᱱᱛᱮ ᱚᱱᱟ ᱠᱷᱟᱹᱛᱤᱨ ᱛᱮ ᱡᱟᱛᱮ ᱥᱩᱠ ᱱᱤᱨᱟᱹᱭᱛᱮ ᱩᱱᱠᱩ ᱠᱚ ᱵᱟᱧᱪᱟᱜ ᱛᱟᱦᱮᱱ ᱥᱩᱠ ᱱᱤᱨᱟᱹᱭ ᱛᱮᱠᱚ ᱠᱚ ᱛᱟᱦᱮ ᱤᱭᱟᱹ ᱫᱤᱱ ᱠᱚ ᱜᱷᱟᱸᱰᱟᱣ ᱠᱩᱥᱤ ᱨᱟᱹᱥᱠᱟᱹ ᱨᱮᱠᱚ ᱛᱟᱦᱮᱱ ᱡᱚᱢ ᱧᱩ ᱨᱮ ᱡᱟᱛᱮ ᱮᱴᱠᱮ ᱴᱚᱬᱮ ᱵᱟᱝ ᱦᱩᱭᱩᱜ ᱛᱟᱠᱚ ᱥᱟᱶ ᱥᱟᱶᱛᱮ ᱚᱞᱚᱜ ᱯᱟᱲᱦᱟᱣ ᱠᱚᱠᱚ ᱥᱮᱬᱟᱭᱢᱟ ᱱᱚᱝᱠᱟ ᱠᱚ ᱡᱚᱛᱚ ᱨᱚᱠᱚᱢᱟᱜ ᱜᱚᱲᱚ ᱛᱟᱦᱮᱸ ᱠᱟᱱ ᱛᱟᱭᱟ ᱥᱟᱶᱛᱮ ᱡᱟᱛᱮ ᱩᱱᱠᱩ ᱯᱨᱚᱡᱟ ᱠᱚᱣᱟᱜ ᱡᱟᱦᱟᱱ ᱪᱮᱫ ᱮᱴᱠᱮ ᱴᱚᱬᱮ ᱵᱟᱝ ᱦᱩᱭᱩᱜ ᱥᱮ ᱟᱡᱨᱮᱱ ᱡᱟᱦᱟᱭ ᱢᱚᱱᱛᱨᱤ ᱥᱚᱠ ᱤᱭᱟᱹᱨᱮᱱ ᱡᱟᱦᱟᱸᱭ ᱤᱭᱟᱹ ᱠᱚ ᱛᱟᱦᱮᱸ ᱠᱟᱱᱟ ᱩᱱᱠᱩ ᱠᱚ ᱛᱟᱞᱟᱛᱮ ᱡᱟᱛᱮ ᱯᱨᱚᱡᱟ ᱠᱚ ᱟᱞᱚ ᱠᱚ ᱨᱚᱰᱚᱡ ᱠᱚᱪᱞᱚᱱ ᱦᱚᱪᱚᱜ ᱚᱱᱟ ᱠᱚ ᱥᱮᱫ ᱦᱚᱸᱭ ᱢᱮᱸᱫ ᱞᱩᱛᱩᱨᱟᱜ ᱠᱟᱱ ᱛᱟᱦᱮᱜ ᱛᱚᱻ ᱱᱚᱣᱟ ᱠᱚ ᱠᱷᱟᱹᱛᱤᱨ ᱜᱮ ᱦᱩᱫᱩᱲ ᱫᱩᱨᱜᱟᱹᱣᱟᱜ ᱡᱟᱦᱟᱸ ᱚᱠᱛᱚ ᱨᱟᱡᱽᱯᱟᱴᱮ ᱪᱟᱞᱟᱣ ᱞᱮᱜᱼᱟ ᱱᱚᱣᱟ ᱠᱚ ᱤᱭᱟᱹ ᱫᱚ ᱟᱰᱤ ᱢᱚᱱᱮ ᱡᱤᱣᱤᱨᱮ ᱠᱩᱥᱤ ᱨᱟᱹᱥᱠᱟᱹ ᱟᱹᱞᱤᱧᱟᱜ ᱥᱤᱨᱡᱟᱹᱣ ᱞᱮᱠᱟᱱᱟᱜ ᱢᱤᱫ ᱤᱭᱟᱹᱞᱤᱝ ᱵᱩᱡᱷᱟᱹᱣᱟ ᱥᱤᱨᱡᱟᱹᱣ ᱦᱚᱪᱚᱭ ᱛᱟᱦᱮᱜ ᱮ ᱪᱮᱫᱟᱜ ᱥᱮ ᱵᱟᱝᱢᱟ ᱩᱱᱤ ᱫᱚ ᱵᱤᱥᱮᱥᱥ ᱠᱟᱭᱛᱮ ᱟᱨ ᱟᱵᱚ ᱥᱟᱱᱛᱟᱲ ᱵᱤᱨᱟᱹᱫᱟᱞᱤ ᱠᱚ ᱢᱩᱫᱽᱨᱮᱱ ᱢᱤᱫ ᱨᱟᱡᱟᱭ ᱛᱟᱦᱮᱸ ᱠᱟᱱᱟ ᱟᱨ ᱩᱱᱠᱤᱭᱟᱜ ᱨᱟᱡᱚᱛᱛᱚ ᱥᱚᱢᱚᱭ ᱨᱮ ᱥᱮ ᱨᱟᱡᱚᱛᱛᱚ ᱚᱠᱛᱚ ᱨᱮ ᱫᱚ ᱠᱚᱱᱚ ᱚᱵᱷᱟᱵ ᱚᱱᱚᱴᱚᱱ ᱞᱟᱹᱲᱦᱟᱹᱭ ᱛᱟᱯᱟᱢ ᱠᱟᱯᱷᱟᱹᱨᱤ ᱯᱨᱚᱡᱟ ᱠᱚ ᱢᱩᱫᱽᱨᱮᱫᱚ ᱵᱟᱭ ᱥᱤᱨᱡᱟᱹᱣ ᱦᱚᱪᱚᱣᱟᱜ ᱛᱟᱦᱮᱜ ᱠᱟᱱ ᱛᱟᱦᱮᱜ ᱛᱚ ᱱᱚᱣᱟ ᱠᱚᱜᱮ ᱱᱩᱭᱟᱜ ᱢᱚᱱᱮ ᱡᱤᱣᱤ ᱨᱟᱹᱥᱠᱟᱹᱭ ᱦᱚᱪᱚᱭ ᱛᱟᱦᱮᱫ ᱱᱩᱭᱟᱜ ᱱᱚᱣᱟ ᱠᱚ ᱠᱷᱟᱛᱤᱨ ᱜᱮ ᱤᱧᱟᱜ ᱢᱚᱱᱮ ᱡᱤᱣᱤ ᱢᱩᱦᱤᱛᱚᱜ